ᱪᱮᱫ ᱞᱮᱠᱟᱛᱮ ᱥᱟᱜᱟᱲᱚᱢ ᱟᱨ ᱫᱟᱬᱟᱱ ᱮᱴᱟᱜᱨᱮ ᱥᱮᱴᱮᱨᱚᱜᱼᱟ ᱛᱳ ᱥᱟᱱᱟᱢ ᱠᱚ ᱡᱚᱛᱚ ᱚᱱᱟ ᱵᱚᱱ ᱵᱟᱲᱟᱭᱟ ᱛᱳ ᱪᱮᱫ ᱞᱮᱠᱟ ᱛᱮᱵᱚᱱ ᱥᱮᱴᱮᱨᱚᱜᱼᱟ ᱯᱟᱹᱦᱤᱞ ᱫᱚ ᱚᱱᱠᱟᱱ ᱥᱟᱜᱟᱲᱚᱢ ᱵᱟᱝ ᱛᱟᱦᱮᱸ ᱠᱟᱱᱟ ᱛᱳ ᱱᱤᱛᱳᱜᱟᱜ ᱡᱩᱜᱽ ᱨᱮ ᱟᱹᱰᱤᱜᱟᱱ ᱥᱟᱜᱟᱲᱚᱢ ᱵᱮᱱᱟᱣ ᱟᱠᱟᱱᱟ ᱱᱚᱣᱟ ᱫᱚ ᱟᱫᱷᱩᱱᱤᱠ ᱡᱩᱜᱽ ᱨᱮ ᱡᱩᱜᱽ ᱨᱮ ᱟᱵᱚ ᱨᱮᱱ ᱠᱚ ᱠᱟᱛᱮᱫ ᱠᱚ ᱧᱮᱞ ᱠᱮᱫᱼᱟ ᱠᱤ ᱟᱵᱚ ᱦᱟᱱᱛᱮᱼᱱᱷᱟᱛᱮ ᱪᱮᱠᱟᱵᱚᱱ ᱪᱟᱞᱟᱜᱼᱟ ᱛᱳ ᱚᱱᱟ ᱠᱚ ᱪᱟᱞᱟᱣ ᱵᱟᱠᱷᱨᱟ ᱛᱮ ᱟᱹᱰᱤᱜᱟᱱ ᱥᱟᱜᱟᱲᱚᱢ ᱵᱮᱱᱟᱣ ᱟᱠᱟᱱᱟ ᱢᱟᱲᱟᱝ ᱫᱚ ᱵᱟᱝ ᱛᱟᱦᱮᱸ ᱠᱟᱱᱟ ᱛᱟᱲᱟᱢ ᱛᱮᱠᱚ ᱪᱟᱞᱟᱜ ᱠᱟᱱ ᱛᱟᱦᱮᱱᱟ ᱢᱮᱱᱠᱷᱟᱱ ᱱᱤᱛᱚᱜ ᱫᱚ ᱥᱟᱜᱟᱲᱚᱢ ᱟᱹᱰᱤᱜᱮ ᱟᱭᱢᱟ ᱟᱹᱰᱤᱜᱟᱱ ᱵᱮᱱᱟᱣ ᱟᱠᱟᱱᱟ ᱛᱳ ᱱᱚᱣᱟ ᱫᱚ ᱢᱤᱫ ᱞᱮᱠᱟᱛᱮ ᱢᱮᱱ ᱞᱮᱠᱷᱟᱱ ᱡᱩᱫᱤ ᱡᱟᱦᱟᱸᱭ ᱥᱟᱺᱜᱤᱧᱮ ᱪᱟᱞᱟᱜᱼᱟ ᱚᱱᱟ ᱥᱟᱺᱜᱤᱧ ᱟᱫᱷᱟᱨᱛᱮ ᱚᱱᱠᱟᱱ ᱜᱟᱹᱰᱤ ᱥᱟᱜᱟᱲᱚᱢ ᱛᱮ ᱪᱟᱞᱟᱜ ᱦᱩᱭᱩᱜᱼᱟ ᱟᱨ ᱠᱤᱪᱷᱩ ᱡᱟᱦᱟᱸᱭ ᱥᱩᱨ ᱨᱮ ᱪᱟᱞᱟᱜᱼᱟ ᱩᱱᱤ ᱞᱟᱹᱜᱤᱫ ᱛᱮ ᱟᱨᱦᱚᱸ ᱢᱤᱫ ᱨᱚᱠᱚᱢ ᱥᱟᱜᱟᱲᱚᱢ ᱵᱮᱱᱟᱣ ᱟᱠᱟᱱᱟ ᱛᱳ ᱡᱟᱦᱟᱸ ᱞᱮᱠᱟᱜᱮ ᱟᱵᱚᱣᱟᱜ ᱫᱤᱥᱚᱢ ᱯᱚᱨᱤᱵᱚᱨᱛᱚᱱ ᱤᱫᱤᱜ ᱠᱟᱱᱟ ᱚᱱᱠᱟᱜᱮ ᱱᱟᱣᱟ ᱱᱟᱣᱟ ᱥᱟᱜᱟᱲᱚᱢ ᱦᱚᱸ ᱵᱮᱱᱟᱣ ᱯᱚᱨᱤᱵᱚᱨᱛᱚᱱ ᱤᱫᱤᱜ ᱠᱟᱱᱟ ᱛᱳ ᱡᱮᱞᱮᱠᱟ ᱟᱵᱚ ᱵᱚᱱ ᱧᱮᱞ ᱫᱟᱲᱮᱭᱟᱜ ᱠᱟᱱᱟ ᱡᱮᱢᱚᱱ ᱨᱮᱹᱞ ᱜᱟᱹᱰᱤ ᱜᱟᱹᱰᱤ ᱜᱟᱹᱰᱤ ᱜᱟᱹᱰᱤ ᱥᱟᱭᱠᱮᱞ ᱜᱟᱹᱰᱤ ᱚᱱᱟ ᱠᱚᱫᱚ ᱢᱟᱲᱟᱝ ᱵᱟᱝ ᱛᱟᱦᱮᱸᱫᱼᱟ ᱛᱳ ᱱᱤᱛᱚᱜ ᱟᱵᱚᱣᱟᱜ ᱱᱚᱣᱟ ᱡᱩᱜᱽ ᱨᱮ ᱥᱮ ᱱᱟᱣᱟ ᱯᱚᱨᱤᱵᱚᱨᱛᱚᱱ ᱵᱚᱫᱚᱞᱚᱜ ᱠᱟᱱ ᱡᱩᱜᱽ ᱨᱮ ᱱᱚᱣᱟ ᱠᱚ ᱟᱹᱰᱤ ᱱᱟᱯᱟᱭ ᱦᱟᱱᱛᱮᱼᱱᱷᱟᱛᱮ ᱫᱟᱬᱟᱱ ᱞᱟᱹᱜᱤᱫ ᱟᱵᱚ ᱞᱟᱹᱜᱤᱫ ᱛᱮ ᱵᱮᱱᱟᱣ ᱟᱠᱟᱱᱟ ᱡᱮᱢᱚᱱ ᱨᱮᱹᱞ ᱜᱟᱹᱰᱤ ᱥᱟᱺᱜᱤᱧ ᱧᱚᱜ ᱮᱢ ᱪᱟᱞᱟᱜ ᱠᱷᱟᱱ ᱨᱮᱹᱞ ᱜᱟᱹᱰᱤᱛᱮ ᱟᱨ ᱚᱱᱟ ᱠᱷᱚᱱ ᱠᱤᱪᱷᱩ ᱥᱩᱨ ᱮᱢ ᱪᱟᱞᱟᱜ ᱠᱷᱟᱱ ᱫᱚ ᱜᱟᱹᱰᱤᱛᱮ ᱟᱨ ᱚᱱᱟ ᱠᱷᱚᱱ ᱠᱤᱪᱷᱩ ᱠᱷᱟᱴᱚᱢ ᱪᱟᱞᱟᱜ ᱠᱷᱟᱱ ᱫᱚ ᱜᱟᱹᱰᱤᱛᱮ ᱛᱳ ᱯᱟᱹᱦᱤᱞᱟᱜ ᱡᱩᱜᱽ ᱨᱮ ᱱᱚᱣᱟ ᱠᱚ ᱵᱟᱭ ᱛᱟᱦᱮᱸᱫᱼᱟ ᱛᱳ ᱱᱤᱛᱚᱜᱼᱟᱜ ᱡᱩᱜᱽ ᱨᱮ ᱨᱮᱹᱞ ᱜᱟᱹᱰᱤ ᱴᱮᱢᱯᱩ ᱟᱨᱦᱚᱸ ᱟᱹᱰᱤ ᱟᱭᱢᱟ ᱟᱹᱰᱤᱜᱟᱱ ᱜᱮ ᱥᱟᱜᱟᱲᱟᱢ ᱵᱮᱱᱟᱣ ᱟᱠᱟᱱᱟ ᱛᱳ ᱱᱚᱣᱟ ᱠᱚ ᱥᱟᱜᱟᱲᱚᱢ ᱫᱚ ᱯᱟᱹᱦᱤᱞ ᱫᱚ ᱵᱟᱭ ᱛᱟᱦᱮᱸᱫᱼᱟ ᱥᱮᱫᱟᱭ ᱫᱚ ᱵᱟᱭ ᱛᱟᱦᱮᱸᱫᱼᱟ ᱛᱚ ᱱᱚᱜᱼᱚ ᱱᱚᱝᱠᱟᱱ ᱥᱟᱜᱟᱲᱚᱢ ᱫᱚ ᱱᱤᱛᱚᱜᱼᱟᱜ ᱡᱩᱜᱽ ᱨᱮ ᱟᱹᱰᱤ ᱞᱟᱹᱠᱛᱤᱭᱟᱱᱟᱜ ᱠᱟᱱᱟ ᱟᱨ ᱱᱚᱣᱟ ᱪᱷᱟᱲᱟ ᱟᱵᱚ ᱱᱤᱛᱚᱜ ᱡᱟᱦᱟᱱᱟᱜ ᱟᱨ ᱮᱴᱟᱜ ᱠᱟᱹᱢᱤ ᱥᱮ ᱵᱟᱝ ᱜᱟᱱᱚᱜ ᱛᱟᱵᱚᱱᱟ ᱛᱳ ᱱᱚᱣᱟ ᱠᱚᱫᱚ ᱟᱹᱰᱤ ᱞᱟᱹᱠᱛᱤᱭᱟᱱᱟᱜ